ᱦᱮᱞᱳ ᱦᱮᱸ ᱟᱪᱪᱷᱟ ᱚᱱᱠᱟᱱ ᱧᱮᱞ ᱡᱚᱝ ᱡᱟᱭᱜᱟ ᱵᱚᱞᱛᱮ ᱱᱤᱛᱳᱜ ᱫᱚ ᱦᱮᱱᱟᱜᱼᱟ ᱢᱩᱠᱩᱴᱢᱩᱱᱤᱯᱩᱨ ᱟᱨ ᱱᱚᱰᱮ ᱦᱮᱱᱟᱜᱼᱟ ᱥᱩᱥᱩᱱᱤᱭᱟᱹ ᱯᱟᱦᱟᱲ ᱱᱤᱭᱟᱹ ᱠᱚᱨᱮ ᱜᱮ ᱟᱨᱠᱤ ᱫᱟᱲᱟᱱ ᱠᱚ ᱦᱤᱡᱩᱜᱼᱟ ᱧᱮᱞ ᱟᱠᱚ ᱟᱨᱠᱤ ᱳ ᱟᱨ ᱚᱸᱰᱮ ᱫᱚ ᱚᱱᱠᱟ ᱡᱮ ᱢᱟᱱᱮ ᱚᱱᱮ ᱫᱟᱜ ᱠᱚ ᱠᱚ ᱛᱚᱞ ᱟᱠᱟᱫᱼᱟ ᱚᱸᱰᱮ ᱰᱮᱢ ᱢᱤᱫ ᱴᱮᱱ ᱢᱮᱱᱟᱜ ᱟᱠᱟᱫᱟ ᱟᱨ ᱚᱸᱰᱮ ᱦᱚᱸ ᱟᱹᱰᱤ ᱟᱭᱢᱟ ᱡᱤᱱᱤᱥ ᱧᱮᱞ ᱛᱮᱱᱟᱜ ᱢᱮᱱᱟᱜᱼᱟ ᱡᱮᱢᱚᱱ ᱤᱭᱟᱹ ᱠᱚ ᱟᱨᱠᱤ ᱚᱱᱮ ᱯᱟᱨᱠ ᱠᱚ ᱢᱮᱱᱟᱜᱼᱟ ᱵᱟᱜᱟᱱ ᱠᱚ ᱢᱮᱱᱟᱜᱼᱟ ᱟᱨ ᱚᱱᱟ ᱠᱚᱜᱮ ᱢᱮᱱᱟᱜᱼᱟ ᱟᱨ ᱟᱹᱰᱤ ᱩᱥᱛᱟᱹ ᱱᱟᱣᱠᱟᱹ ᱠᱚ ᱤᱭᱟᱹ ᱠᱚᱠᱚ ᱪᱟᱞᱟᱣᱭᱟ ᱟᱨᱠᱤ ᱫᱟᱜ ᱨᱮ ᱟᱨ ᱦᱟᱹᱠᱩ ᱠᱚ ᱠᱚ ᱥᱟᱵ ᱠᱚᱜᱮᱭᱟ ᱚᱱᱟ ᱱᱟᱹᱣᱠᱟᱹ ᱛᱮ ᱟᱹᱰᱤ ᱠᱤᱪᱷᱩ ᱟᱹᱰᱤ ᱠᱤᱪᱷᱩ ᱡᱤᱱᱤᱥ ᱠᱚ ᱧᱮᱞ ᱛᱮᱱᱟᱜ ᱢᱮᱱᱟᱜᱼᱟ ᱱᱚᱰᱮ ᱦᱚᱸ ᱫᱚᱠᱟᱱ ᱫᱟᱹᱱᱤ ᱟᱨ ᱚᱸᱰᱮ ᱫᱚ ᱱᱚᱝᱠᱟ ᱯᱚᱭᱞᱟ ᱡᱟᱱᱩᱭᱟᱨᱤ ᱠᱷᱚᱱᱟᱜ ᱰᱤᱥᱮᱢᱵᱚᱨ ᱫᱷᱟᱹᱵᱤᱡ ᱚ ᱚᱱᱟ ᱧᱮᱞ ᱫᱚ ᱚᱱᱮ ᱯᱚᱭᱞᱟ ᱡᱟᱱᱩᱭᱟᱨᱤ ᱠᱷᱚᱱᱟᱜ ᱢᱟᱱᱮ ᱰᱤᱥᱮᱢᱵᱚᱨ ᱫᱷᱟᱹᱵᱤᱡ ᱫᱚ ᱯᱩᱨᱟᱹ ᱜᱮ ᱧᱮ ᱧᱮᱞ ᱠᱚ ᱪᱟᱞᱟᱜ ᱜᱮᱭᱟ ᱟᱨ ᱢᱮᱞᱟ ᱦᱚᱸ ᱵᱟᱹᱭᱥᱟᱹᱣ ᱠᱚᱜᱼᱟ ᱟᱹᱰᱤ ᱠᱤᱪᱷᱩ ᱚᱱᱠᱟ ᱠᱚ ᱟᱹᱜᱩ ᱠᱟᱜᱼᱟ ᱡᱤᱱᱤᱥ ᱠᱚ ᱚᱱᱠᱟ ᱡᱚᱛᱚ ᱨᱚᱠᱚᱢ ᱜᱮ ᱟᱹᱰᱤ ᱠᱤᱪᱷᱩ ᱧᱟᱢᱚᱜᱼᱟ

ᱚᱸᱰᱮ ᱦᱚᱸ ᱚᱱᱠᱟ ᱜᱮ ᱢᱟᱱᱮ ᱥᱩᱥᱩᱱᱤᱭᱟᱹ ᱫᱚ ᱢᱤᱫᱴᱮᱝ ᱵᱩᱨᱩ ᱞᱮᱠᱟ ᱢᱮᱱᱟᱜ ᱟᱠᱟᱫᱟ ᱛᱟᱦᱚᱞᱮ ᱵᱩᱨᱩ ᱞᱮᱠᱟ ᱢᱮᱱᱟᱜᱼᱟ ᱚᱸᱰᱮ ᱧᱮᱧᱮᱞ ᱦᱚᱲ ᱠᱚ ᱪᱟᱞᱟᱜ ᱟᱠᱚ ᱟᱨ ᱵᱩᱨᱩ ᱠᱷᱚᱱᱟᱜ ᱢᱟᱱᱮ ᱵᱩᱨᱩ ᱞᱟᱛᱟᱨ ᱨᱮ ᱛᱟᱹᱨᱩᱵᱽ ᱢᱚᱪᱟ ᱠᱷᱚᱱ ᱫᱟᱜ ᱠᱚᱦᱚᱸ ᱚᱰᱚᱝᱼᱚᱜ ᱜᱮᱭᱟ ᱦᱮᱸ ᱫᱚᱢᱮ ᱦᱟᱹᱲᱩ ᱠᱚᱦᱚᱸ ᱢᱮᱱᱟᱜ ᱠᱚᱣᱟ ᱟᱹᱰᱤ ᱠᱤᱪᱷᱩ ᱧᱮᱞ ᱡᱤᱱᱤᱥ ᱠᱚ ᱵᱚᱞᱛᱮ ᱚᱱᱮ ᱦᱟᱹᱲᱩ ᱢᱚᱪᱟ ᱠᱷᱚᱱ ᱫᱟᱜ ᱛᱩᱫᱩᱜ ᱠᱟᱱᱟ ᱚᱱᱟ ᱜᱮ ᱟᱨ ᱵᱩᱨᱩ ᱪᱮᱛᱟᱱ ᱨᱮ ᱢᱤᱫᱴᱮᱱ ᱢᱟᱱᱮ ᱚᱲᱟᱜ ᱠᱚ ᱵᱮᱱᱟᱣ ᱟᱠᱟᱫᱟ ᱚᱸᱰᱮ ᱫᱚ ᱥᱟᱹᱫᱷᱩᱭ ᱛᱟᱦᱮᱸᱱᱟ ᱵᱚᱸᱜᱟᱭᱟᱭ ᱚᱸᱰᱮ ᱟᱨᱠᱤ ᱫᱷᱮᱭᱟᱱᱟᱭ ᱢᱟᱱᱮ ᱪᱮᱛᱟᱱ ᱨᱮ ᱥᱟᱫᱷᱩ ᱦᱮᱱᱟᱭᱟ ᱚᱱᱟ ᱠᱚ ᱧᱮ ᱞᱟᱹᱜᱤᱫ ᱛᱮ ᱟᱹᱰᱤ ᱥᱟᱹᱜᱤᱧ ᱠᱷᱚᱱ ᱦᱚᱲ ᱠᱚ ᱪᱟᱞᱟᱜ ᱜᱮᱭᱟ ᱟᱨ ᱮᱢᱱᱤ ᱫᱚᱠᱟᱱ ᱫᱟᱹᱱᱤ ᱠᱚ ᱠᱚ ᱵᱟᱹᱭᱥᱟᱹᱣ ᱠᱟᱜᱼᱟ ᱦᱮᱸ ᱠᱤᱨᱤᱧ ᱟᱹᱠᱷᱚᱨᱤᱧ ᱵᱚᱞᱛᱮ ᱠᱟᱴ ᱨᱮᱭᱟᱜ ᱡᱤᱱᱤᱥ ᱠᱚ ᱧᱟᱢᱚᱜᱼᱟ ᱟᱹᱰᱤ ᱠᱤᱪᱷᱩ ᱠᱟᱴ ᱨᱮᱭᱟᱜ ᱜᱮ ᱢᱟᱱᱮ ᱠᱚ ᱡᱩᱛ ᱠᱟᱜᱼᱟ ᱠᱚᱞᱚᱢ ᱠᱚ ᱞᱚᱠᱮᱴ ᱠᱚ ᱞᱩᱛᱩᱨ ᱨᱮᱭᱟᱜ ᱠᱚ ᱟᱹᱰᱤ ᱠᱤᱪᱷᱩ ᱡᱤᱱᱤᱥ ᱜᱮ ᱢᱟᱱᱮ ᱚᱸᱰᱮ ᱫᱚᱠᱚ ᱤᱭᱟᱹ ᱨᱮᱭᱟᱜ ᱜᱮ ᱵᱮᱥᱤ ᱧᱟᱢᱚᱜᱼᱟ ᱠᱟᱴ ᱨᱮᱭᱟᱜ ᱠᱚᱜᱮ ᱟᱨ ᱢᱩᱠᱩᱴᱢᱩᱱᱤᱯᱩᱨ ᱨᱮᱦᱚᱸ ᱚᱱᱠᱟ ᱜᱮ ᱠᱟᱴ ᱨᱮᱭᱟᱜ ᱡᱤᱱᱤᱥ ᱠᱚᱜᱮ ᱵᱮᱥᱤ ᱧᱟᱢᱚᱜᱼᱟ ᱥᱟᱸᱠ ᱨᱮᱭᱟᱜ ᱦᱚᱸ ᱧᱟᱢᱚᱜ ᱜᱮᱭᱟ ᱦᱮᱸ ᱡᱚᱢ ᱡᱟᱭᱜᱟ ᱦᱚᱸ ᱚᱱᱟ ᱥᱩᱨ ᱠᱚᱨᱮ ᱜᱮ ᱚᱱᱟ ᱢᱤᱫ ᱫᱷᱟᱨᱮ ᱨᱮ ᱦᱳᱴᱮᱞ ᱠᱚᱦᱚᱸ ᱠᱚ ᱵᱟᱹᱭᱥᱟᱹᱣ ᱠᱟᱜᱼᱟ ᱦᱮᱸ ᱡᱚᱛᱚ ᱨᱚᱠᱚᱢᱟᱜ ᱡᱚᱢ ᱡᱤᱱᱤᱥ ᱜᱮ ᱧᱟᱢᱚᱜ ᱜᱮᱭᱟ ᱫᱟᱠᱟ ᱠᱷᱚᱱᱟᱜ ᱮᱦᱚᱵ ᱠᱟᱛᱮᱫ ᱟᱹᱰᱤ ᱨᱚᱠᱚᱢᱟᱜ ᱟᱵᱚ ᱡᱟᱦᱟ ᱟᱹᱰᱤ ᱠᱤᱪᱷᱩ ᱡᱚᱢ ᱛᱮᱱᱟᱜ ᱢᱮᱱᱟᱜᱼᱟ ᱡᱚᱛᱚ ᱜᱮᱠᱚ ᱧᱟᱢᱚᱜᱼᱟ

ᱚᱸᱰᱮ ᱦᱚᱸ ᱚᱱᱠᱟ ᱜᱮ ᱡᱚᱛᱚ ᱠᱤᱪᱷᱩ ᱜᱮ ᱧᱟᱢᱚᱜᱼᱟ ᱱᱮᱛᱟᱨ ᱫᱚ ᱪᱮᱫ ᱦᱩᱭᱩᱜ ᱠᱟᱱᱟ ᱱᱚᱝᱠᱟ ᱯᱤᱴᱷᱟᱹ ᱦᱚᱸᱠᱚ ᱛᱮᱭᱟᱨᱮᱫ ᱜᱮᱭᱟ ᱚᱸᱰᱮ ᱦᱚᱸ ᱜᱚᱴᱟ ᱜᱮ ᱟᱨᱠᱤ ᱚᱱᱮ ᱢᱟᱱᱮ ᱯᱟᱛᱲᱟ ᱯᱤᱴᱷᱟᱹ ᱠᱚᱦᱚᱸ ᱠᱚ ᱛᱮᱭᱟᱨᱮᱫ ᱜᱮᱭᱟ ᱟᱹᱰᱤ ᱨᱚᱠᱚᱢ ᱪᱮᱫ ᱜᱮᱢ ᱠᱷᱚᱡᱚᱜᱼᱟ ᱚᱱᱟ ᱜᱮ ᱧᱟᱢᱚᱜᱼᱟ ᱦᱮᱸ ᱚᱱᱟ ᱠᱚᱫᱚ ᱥᱩᱨ ᱧᱚᱜ ᱨᱮᱜᱮ ᱢᱮᱱᱟᱜᱼᱟ ᱢᱟᱱᱮ ᱡᱟᱦᱟᱸ ᱠᱚ ᱧᱮᱞ ᱛᱮᱵᱚᱱ ᱪᱟᱞᱟᱜ ᱠᱟᱱᱟ ᱚᱱᱟ ᱫᱷᱟᱨᱮ ᱠᱚᱨᱮᱫ ᱜᱮ ᱟᱨᱠᱤ ᱥᱳᱨ ᱠᱚᱨᱮᱫ ᱜᱮ ᱢᱮᱱᱟᱜᱼᱟ ᱫᱚᱠᱟᱱ ᱠᱚᱫᱚ ᱛᱷᱟᱨ ᱠᱮ ᱛᱷᱟᱨ ᱚᱱᱠᱟ ᱡᱚᱛᱚ ᱫᱚᱠᱟᱱ ᱠᱚ ᱵᱟᱹᱥᱟᱹᱣ ᱠᱟᱜᱼᱟ ᱞᱟᱹᱭᱤᱱ ᱞᱟᱹᱭᱤᱱ ᱱᱚᱶᱟ ᱫᱚᱠᱟᱱ ᱫᱚ ᱱᱚᱰᱮ ᱧᱟᱢᱚᱜᱼᱟ ᱦᱟᱱᱟ ᱴᱟᱜ ᱫᱚ ᱦᱟᱰᱮ ᱧᱟᱢᱚᱜᱼᱟ ᱚᱱᱠᱟ ᱜᱮ ᱟᱨᱠᱤ ᱵᱷᱟᱜ ᱢᱮᱱᱟᱜᱼᱟ ᱚᱱᱟ ᱥᱨ ᱨᱮᱜᱮ ᱧᱟᱢᱚᱜᱼᱟ ᱦᱮᱸ ᱦᱮᱸ ᱟᱪᱪᱷᱟ ᱴᱷᱤᱠ ᱜᱮᱭᱟ ᱦᱤᱡᱩᱜ ᱛᱟᱦᱚᱞᱮ ᱦᱤᱡᱩᱝ ᱵᱤᱱ ᱛᱟᱦᱚᱞᱮ ᱮᱸ ᱫᱟᱲᱟᱱ ᱪᱟᱞᱟᱜ ᱦᱩᱭᱩᱜᱼᱟ ᱧᱮᱞ ᱦᱚᱪᱚ ᱵᱤᱱᱟᱞᱮ ᱟᱞᱮ ᱠᱚᱫᱚ ᱫᱤᱱ ᱜᱮᱞᱮ ᱪᱟᱞᱟᱜ ᱠᱟᱱᱟ ᱥᱮᱞᱮ ᱧᱮᱞᱮᱫ ᱜᱮᱭᱟ ᱟᱹᱵᱤᱱ ᱦᱤᱡᱩᱜ ᱵᱤᱱ ᱛᱟᱦᱚᱞᱮ ᱫᱟᱲᱟᱱ ᱞᱮ ᱤᱫᱤ ᱵᱮᱱᱟ ᱟᱪᱪᱷᱟ ᱟᱪᱪᱷᱟ ᱴᱷᱤᱠ ᱜᱮᱭᱟ ᱢᱟ ᱛᱟᱦᱚᱞᱮ ᱤᱱᱠᱟᱹ ᱜᱮ ᱤᱱᱠᱟᱹ ᱜᱮ ᱯᱷᱳᱱ ᱛᱮᱫᱚ ᱨᱚᱯᱚᱲᱚᱜ ᱦᱩᱭᱩᱜᱼᱟ ᱛᱟᱦᱚᱞᱮ ᱦᱤᱡᱩᱜ ᱵᱤᱱ ᱮᱠᱵᱟᱨᱮ ᱧᱮᱞ ᱠᱟᱛᱮᱫ ᱜᱮ ᱪᱟᱞᱟᱜ ᱵᱤᱱ ᱦᱳᱭ ᱥᱮ ᱴᱷᱤᱠ ᱜᱮᱭᱟ ᱦᱮᱸ ᱦᱮᱸ ᱢᱟ ᱫᱚᱦᱚᱭ ᱵᱤᱱ